ᱜᱟᱹᱭ ᱜᱚᱲᱟ ᱜᱟᱹᱭ ᱜᱚᱲᱟ ᱨᱮ ᱜᱩᱨᱤᱡ ᱤᱧ ᱜᱟᱹᱭ ᱠᱚ ᱰᱟᱝᱨᱤ ᱠᱚᱠᱚ ᱤᱧ ᱠᱮᱫᱟ ᱛᱚ ᱠᱷᱚᱲ ᱠᱚᱢ ᱨᱟᱲᱟᱣᱟᱫ ᱠᱚᱣᱟ ᱠᱷᱚᱲ ᱠᱚᱠᱚ ᱡᱚᱢ ᱠᱮᱫᱟ ᱛᱟᱯᱚᱨᱮ ᱡᱟᱦᱟᱸ ᱥᱟᱨᱮᱡ ᱛᱟᱦᱮᱱ ᱠᱟᱱᱟᱠᱷᱚᱲ ᱠᱚ ᱢᱟᱱᱮ ᱠᱷᱚᱲ ᱜᱩᱸᱰᱟᱹ ᱠᱚ ᱠᱷᱚᱲ ᱠᱚᱦᱚᱸ ᱟᱨ ᱜᱩᱨᱤᱡ ᱠᱚ ᱫᱟᱦᱟᱸ ᱠᱚᱠᱚ ᱤᱡᱮᱫ ᱫᱚ ᱚᱱᱟ ᱠᱚ ᱛᱟᱞᱚᱦᱮ ᱩᱱᱠᱩ ᱰᱟᱝᱨᱤ ᱜᱟᱹᱭ ᱜᱚᱲᱟ ᱠᱷᱚᱱᱮᱢ ᱠᱷᱚᱱᱮᱢ ᱩᱰᱩᱝ ᱠᱮᱫᱮᱛᱮ ᱵᱟᱭᱨᱮ ᱨᱮᱢ ᱛᱚᱞ ᱠᱚᱫᱚᱭᱟ ᱵᱟᱭᱨᱮ ᱨᱮᱢ ᱛᱚᱞ ᱠᱮᱫᱮ ᱠᱷᱟᱱ ᱡᱟᱦᱟᱱ ᱜᱚᱲᱟ ᱨᱮᱠᱚ ᱜᱚᱲᱟ ᱨᱚᱠᱮ ᱤᱡ ᱠᱟᱫ ᱫᱚ ᱡᱟ ᱠᱷᱚᱲ ᱠᱚ ᱢᱮᱱᱟᱜ ᱫᱚ ᱚᱱᱟ ᱠᱷᱚᱲ ᱠᱚ ᱟᱨ ᱜᱩᱨᱤᱡ ᱠᱚ ᱢᱤᱫᱴᱟᱝ ᱠᱷᱚᱫ ᱢᱟᱫᱮᱢ ᱛᱮᱭᱟᱨ ᱠᱟᱫᱟ ᱚᱱᱟ ᱠᱷᱚᱫ ᱢᱟᱫᱮ ᱛᱮᱭᱟᱨ ᱫᱚ ᱪᱮᱫᱠᱟ ᱦᱩᱭᱩᱜ ᱠᱟᱱᱟ ᱢᱟᱱᱮ ᱚᱱᱟ ᱠᱟᱹᱴᱤᱡ ᱮᱢ ᱠᱷᱟᱱᱟᱭᱟ ᱠᱷᱟᱱᱟ ᱠᱟᱛᱮ ᱚᱸᱰᱮ ᱠᱷᱚᱲ ᱠᱚ ᱠᱷᱚᱛ ᱠᱚ ᱠᱷᱚᱲᱠᱚ ᱜᱩᱨᱤᱡ ᱠᱚ ᱡᱚᱛᱚᱢ ᱜᱤᱲᱤ ᱠᱮᱫᱟ ᱦᱮᱸᱥᱮ ᱚᱱᱟ ᱜᱤᱰᱤ ᱠᱟᱛᱮ ᱚᱱᱟ ᱜᱤᱰᱤ ᱠᱟᱛᱮ ᱚᱱᱟ ᱠᱷᱚᱲ ᱟᱨ ᱠᱷᱚᱛ ᱢᱤᱫ ᱴᱷᱮᱱᱚᱜᱼᱟ ᱟᱨ ᱮᱸᱰᱮ ᱠᱷᱟᱱ ᱚᱱᱟ ᱠᱷᱚᱲ ᱟᱨ ᱜᱩᱨᱤᱡ ᱡᱩᱫᱤ ᱵᱟᱝ ᱢᱤᱫ ᱴᱷᱮᱱᱚᱜᱼᱟ ᱛᱟᱦᱚᱞᱮ ᱠᱷᱚᱲ ᱫᱚ ᱵᱟᱝ ᱥᱮᱭᱟᱜᱼᱟ ᱵᱟᱝ ᱥᱮᱭᱟᱜᱼᱟ ᱢᱟᱱᱮᱛᱮ ᱤᱱᱟᱹᱛᱮ ᱤᱱᱟᱹ ᱢᱟᱱᱮ ᱠᱷᱟᱱᱟ ᱠᱟᱛᱮ ᱜᱩᱨᱤᱡ ᱟᱨ ᱠᱷᱚᱲ ᱠᱚᱫᱚ ᱢᱤᱫ ᱴᱷᱮᱱ ᱠᱚ ᱜᱤᱲᱤᱭᱟ ᱛᱟᱯᱚᱨᱮ ᱚᱱᱟ ᱠᱷᱚᱛ ᱫᱚ ᱥᱚᱢᱚᱭ ᱥᱮᱴᱮᱨ ᱞᱮᱱᱷᱟᱱ ᱢᱟᱱᱮ ᱳᱭ ᱡᱷᱮᱸᱴ ᱵᱚᱸᱜᱟ ᱥᱮᱡ ᱡᱮᱢᱚᱱ ᱠᱚ ᱤᱫᱤᱭᱟ ᱵᱟᱹᱫᱽ ᱠᱷᱮᱛ ᱨᱮ ᱵᱟᱹᱫᱽ ᱠᱷᱮᱛ ᱨᱮᱠᱚ ᱤᱫᱤᱭᱟ ᱦᱮᱸ ᱢᱟᱱᱮ ᱡᱟᱦᱟᱸ ᱩᱵ ᱟᱠᱟᱱ ᱫᱚ ᱚᱱᱟ ᱫᱚ ᱥᱮᱭᱟᱭ ᱱᱟᱥᱮ ᱥᱮᱭᱟᱭᱮᱱᱛᱮ ᱠᱷᱚᱛ ᱵᱮᱱᱟᱣᱮᱱᱟ ᱢᱮᱱᱟᱱ ᱫᱮ ᱠᱷᱚᱲ ᱟᱨ ᱠᱷᱚᱛ ᱢᱤᱫ ᱴᱷᱮᱱᱮᱱᱟ ᱱᱟᱸᱰᱮ ᱚᱱᱟᱛᱮ ᱡᱷᱮᱸᱴ ᱵᱚᱸᱜᱟ ᱥᱮᱡ ᱤᱫᱤ ᱦᱩᱭᱩᱜᱼᱟ ᱚᱱᱟ ᱠᱷᱚᱛ ᱫᱚ ᱢᱟᱱᱮ ᱛᱟᱦᱚᱞᱮ ᱵᱟᱹᱫᱽ ᱤᱫᱤ ᱠᱟᱛᱮ ᱜᱚᱴᱟ ᱪᱷᱩᱲᱭᱟᱣ ᱦᱩᱭᱩᱜᱼᱟ ᱚᱱᱟ ᱪᱷᱩᱲᱭᱟᱹᱣ ᱠᱟᱛᱮ ᱵᱟᱹᱫᱽ ᱥᱟᱶ ᱢᱮᱥᱟᱭᱮᱱᱟ ᱢᱮᱥᱟ ᱡᱚᱠᱷᱚᱱ ᱠᱚ ᱥᱤᱭᱟ ᱩᱱᱫᱚ ᱢᱮᱥᱟᱭᱮᱱᱟ ᱦᱮᱸᱥᱮ ᱚᱱᱠᱟ ᱠᱟᱛᱮ ᱱᱚᱣᱟ ᱜᱩᱨᱤᱡ ᱠᱚ ᱠᱷᱚᱲ ᱠᱚᱫᱚ ᱢᱤᱫᱴᱷᱮᱱ ᱦᱩᱭᱩᱜᱼᱟ ᱛᱟᱨᱯᱚᱨᱮ ᱵᱷᱤᱲᱤ ᱢᱮᱨᱚᱢᱟᱜ ᱢᱟ ᱟᱨᱚ ᱵᱷᱤᱲᱤ ᱢᱮᱨᱚᱢᱟᱜ ᱢᱟ ᱟᱨᱚ ᱵᱮᱥᱤ ᱛᱮᱡᱽ ᱢᱮᱱᱟᱜᱼᱟ ᱢᱟᱱᱮ ᱡᱚᱠᱷᱚᱱ ᱚᱱᱟ ᱵᱷᱤᱲᱤ ᱢᱮᱨᱚᱢ ᱡᱷᱚᱠᱷᱚᱱ ᱠᱚ ᱤᱡ ᱠᱮᱫᱟ ᱩᱱᱠᱩ ᱦᱚᱸ ᱚᱱᱠᱟ ᱜᱮ ᱜᱚᱲᱟ ᱠᱷᱚᱱᱟᱜ ᱮᱢ ᱩᱰᱩᱝ ᱠᱮᱫᱮᱭᱟ ᱩᱱᱦᱚᱸ ᱚᱝᱠᱟ ᱡᱚᱜ ᱠᱮᱫ ᱡᱚᱜ ᱠᱮᱫᱛᱮᱢ ᱡᱚᱜ ᱡᱟᱣᱨᱟ ᱠᱮᱫᱛᱮᱢ ᱛᱟᱯᱚᱨᱮ ᱚᱱᱟ ᱦᱚᱸ ᱠᱷᱚᱛ ᱨᱮᱢ ᱢᱮᱥᱟ ᱠᱮᱫᱟ ᱟᱨ ᱵᱟᱢ ᱢᱮᱥᱟᱭ ᱨᱮᱦᱚᱸ ᱱᱮᱛᱟᱨ ᱫᱚ ᱨᱟᱥᱛᱟ ᱨᱮᱢ ᱵᱤᱪᱷᱟᱹᱣ ᱠᱟᱜᱼᱟ ᱜᱩᱸᱰᱟᱹᱜᱼᱟ ᱜᱩᱸᱰᱟᱹ ᱞᱮᱱᱠᱷᱟᱱ ᱟᱨᱚ ᱵᱷᱟᱜᱮᱭᱟ ᱵᱷᱤᱲᱤ ᱜᱩᱨᱤᱡ ᱫᱚ ᱵᱷᱤᱲᱤ ᱜᱩᱨᱤᱡ ᱫᱚ ᱢᱟᱱᱮ ᱜᱩᱸᱰᱟᱹ ᱞᱮᱱᱠᱷᱟᱱ ᱚᱱᱟ ᱫᱚ ᱡᱳᱭᱵᱳ ᱥᱟᱨ ᱞᱮᱠᱟᱢ ᱪᱷᱩᱲᱭᱟᱹᱣ ᱠᱮᱫᱟ ᱪᱷᱩᱲᱭᱟᱹᱣ ᱠᱮᱫᱟᱢ ᱚᱱᱟᱫᱚ ᱪᱷᱩᱲᱭᱟᱹᱣ ᱠᱟᱛᱮ ᱚᱱᱟ ᱢᱟᱱᱮ ᱵᱟᱹᱫᱽ ᱨᱮ ᱪᱷᱩᱲᱭᱟᱹᱣ ᱠᱟᱛᱮ ᱚᱱᱟ ᱫᱚ ᱢᱟᱱᱮ ᱢᱮᱥᱟᱭᱱᱟ ᱟᱨᱚ ᱵᱷᱟᱜᱮ ᱡᱩᱛ ᱢᱮᱥᱟᱭᱮᱱᱟ ᱢᱟᱱᱮ ᱯᱩᱨᱟᱹ ᱛᱮᱡᱽ ᱮᱱᱟ ᱚᱱᱟ ᱠᱷᱮᱛ ᱦᱚᱜᱼᱚᱭ ᱱᱚᱝᱟ ᱠᱟᱛᱮ ᱚᱱᱟ ᱡᱳᱭᱵᱳ ᱥᱟᱨ ᱵᱮᱱᱟᱜᱼᱟ ᱛᱟᱦᱚᱞᱮ ᱦᱮᱸ ᱚᱱᱟ ᱵᱷᱤᱲᱤ ᱢᱮᱨᱚᱢᱟᱜ ᱤᱡ ᱫᱚ ᱟᱹᱰᱤ ᱩᱯᱚᱠᱟᱨ ᱨᱮᱜᱮ ᱞᱟᱜᱟᱜᱼᱟ ᱟᱹᱰᱤ ᱞᱟᱹᱠᱛᱤ ᱨᱮᱱᱟᱜ ᱡᱤᱱᱤᱥ ᱜᱮ ᱠᱟᱱᱟ ᱚᱱᱟ ᱡᱤᱱᱤᱥ ᱫᱚ ᱢᱟᱱᱮ ᱟᱹᱰᱤ ᱞᱚᱜᱚᱱ ᱛᱟᱲᱟᱛᱟᱲᱤ ᱧᱟᱢ ᱮᱞᱮᱠᱷᱟᱱ ᱵᱟᱹᱫᱽ ᱠᱷᱮᱛ ᱨᱮ ᱟᱹᱰᱤ ᱞᱚᱜᱚᱱ ᱵᱷᱟᱹᱜᱤᱜᱼᱟ ᱥᱟᱨ ᱵᱤᱥ ᱠᱚᱱᱟᱜ ᱫᱚ ᱱᱚᱣᱟ ᱜᱮ ᱡᱳᱭᱵᱳ ᱥᱟᱨ ᱡᱳᱭᱵᱳ ᱥᱟᱨ ᱢᱤᱫᱴᱮᱡ ᱤᱧ ᱵᱚᱞᱟᱜᱼᱟ ᱱᱚᱝᱠᱟ